ᱡᱟᱦᱟᱸ ᱴᱷᱟᱶᱠᱟᱹ ᱟᱠᱟᱱ ᱞᱟᱠᱪᱟᱨᱟᱱ ᱦᱮᱣᱟ ᱢᱮᱱᱟᱜᱼᱟ ᱚᱱᱟ ᱫᱚ ᱢᱟᱲᱟᱝ ᱠᱷᱚᱱᱜᱮ ᱟᱹᱰᱤ ᱥᱟᱹᱛᱤᱨ ᱨᱮᱠᱚ ᱛᱟᱦᱮᱱᱟ ᱢᱟᱲᱟᱝ ᱦᱤᱞᱳᱜ ᱠᱚᱫᱚ ᱱᱤᱨᱟᱢᱤᱥ ᱠᱚ ᱟᱨ ᱵᱟᱝ ᱡᱤᱞ ᱦᱟᱹᱠᱩ ᱠᱚᱫᱚ ᱵᱟᱠᱚ ᱡᱚᱢᱟ ᱩᱱ ᱦᱤᱞᱳᱜ ᱥᱮᱛᱟᱜ ᱨᱮ ᱵᱮᱨᱮᱫ ᱯᱷᱟᱨᱪᱟ ᱵᱟᱲᱟ ᱠᱟᱛᱮᱫ ᱩᱢ ᱯᱷᱟᱨᱪᱟ ᱵᱟᱲᱟ ᱠᱟᱛᱮᱫ ᱠᱚ ᱦᱤᱡᱩᱜᱼᱟ ᱨᱮᱸᱜᱮᱡ ᱞᱟᱡ ᱛᱮᱜᱮ ᱟᱨ ᱚᱸᱰᱮᱱᱟᱜ ᱯᱷᱩᱴᱟᱹ ᱥᱟᱹᱲᱤ ᱯᱷᱩᱴᱟᱹ ᱫᱷᱩᱛᱤ ᱛᱮᱠᱚ ᱫᱷᱩᱛᱤᱜᱼᱟ ᱟᱨ ᱩᱱ ᱦᱤᱞᱳᱜ ᱫᱚ ᱚᱱᱟ ᱠᱚ ᱵᱚᱸᱜᱟᱭᱟ ᱟᱨ ᱵᱟᱝ ᱨᱮᱸᱜᱮᱡ ᱞᱟᱡ ᱠᱚᱛᱮ ᱜᱮ ᱡᱚᱛᱚᱣᱟᱜ ᱠᱚ ᱠᱟᱹᱢᱤᱭᱟ ᱜᱩᱨᱤᱡᱟᱠᱚ ᱜᱮᱡᱟᱠᱚ ᱜᱩᱨᱤᱡᱟᱠᱚ ᱚᱱᱟ ᱠᱚᱦᱚᱸ ᱨᱮᱸᱜᱮᱡ ᱞᱟᱡ ᱛᱮᱜᱮ ᱥᱮᱛᱟᱜ ᱨᱮᱠᱚ ᱠᱟᱹᱢᱤᱭᱟ ᱟᱨ ᱩᱱ ᱦᱤᱞᱳᱜ ᱫᱚ ᱪᱮᱫ ᱦᱚᱸ ᱮᱴᱟᱜᱟᱜ ᱠᱚᱫᱚ ᱵᱟᱠᱚ ᱠᱟᱹᱢᱤᱭᱟ ᱫᱟᱠᱟ ᱠᱚᱫᱚ ᱵᱟᱠᱚ ᱡᱚᱢᱟ ᱟᱨ ᱟᱨ ᱠᱚ ᱵᱚᱸᱜᱟ ᱵᱟᱲᱟᱭᱟ